ᱡᱚᱦᱟᱨ ᱜᱮ ᱤᱧᱟᱹᱜ ᱧᱩᱛᱩᱢ ᱫᱚ ᱯᱷᱤᱞᱤᱯ ᱥᱚᱨᱮᱱ ᱤᱧᱟᱹᱜ ᱠᱟᱛᱷᱟ ᱦᱩᱭᱩᱜ ᱠᱟᱱᱟ ᱴᱮᱠᱱᱚᱞᱚᱡᱤ ᱱᱤᱭᱮ ᱛᱤᱱᱟᱹᱜ ᱜᱟᱱ ᱟᱵᱚᱣᱟᱜ ᱫᱳᱭᱱᱚᱱᱫᱤᱱ ᱥᱮ ᱫᱤᱱᱟᱹᱢ ᱫᱤᱱ ᱨᱮᱱᱟᱜ ᱡᱤᱵᱚᱱ ᱨᱮ ᱴᱮᱠᱱᱚᱞᱚᱡᱤ ᱟᱵᱳᱭ ᱥᱟᱦᱟᱡᱽᱡᱚᱭᱮᱫ ᱵᱚᱱᱟ ᱟᱨ ᱛᱤᱱᱟᱹᱜ ᱜᱟᱱ ᱵᱚᱱ ᱟᱜᱟᱣ ᱟᱠᱟᱱᱟ ᱪᱮᱫᱟᱜ ᱡᱮ ᱱᱮᱛᱟᱨ ᱴᱮᱠᱱᱳᱞᱚᱡᱤ ᱪᱷᱟᱲᱟ ᱟᱵᱚᱣᱟᱜ ᱡᱤᱵᱚᱱ ᱚᱪᱚᱞ ᱜᱮᱭᱟ ᱟᱭᱢᱟ ᱡᱤᱱᱤᱥ ᱪᱷᱟᱲᱟ ᱟᱵᱚᱣᱟᱜ ᱫᱤᱱ ᱵᱟᱝ ᱯᱟᱨᱚᱢᱚᱜᱼᱟ ᱡᱮᱢᱚᱱ ᱢᱳᱵᱟᱭᱤᱞ ᱢᱳᱵᱟᱭᱤᱞ ᱨᱮᱱᱟᱜ ᱛᱤᱱᱟᱹᱜ ᱜᱟᱱ ᱥᱩᱵᱤᱫᱷᱟ ᱡᱮ ᱟᱵᱚᱵᱚᱱ ᱧᱟᱢᱮᱫ ᱱᱚᱣᱟ ᱫᱚ ᱫᱷᱚᱨᱟᱨ ᱵᱟᱭᱨᱮ ᱡᱮᱢᱚᱱ ᱞᱟᱦᱟᱛᱮ ᱡᱟᱦᱟᱸᱭ ᱯᱮᱲᱟ ᱥᱟᱺᱜᱤᱧ ᱨᱮᱱ ᱯᱮᱲᱟ ᱠᱩᱴᱩᱢ ᱸᱥᱟᱣᱛᱮ ᱜᱟᱞᱢᱟᱨᱟᱣ ᱥᱮ ᱨᱚᱲ ᱨᱚᱯᱚᱲ ᱞᱟᱹᱜᱤᱫ ᱟᱹᱰᱤ ᱫᱤᱱ ᱯᱚᱨ ᱫᱮᱠᱷᱟ ᱦᱩᱭᱩᱜᱼᱟ ᱥᱮ ᱪᱮᱫ ᱦᱩᱭᱩᱜᱼᱟ ᱫᱩᱠ ᱥᱩᱠᱷ ᱨᱮᱱᱟᱜ ᱠᱷᱚᱵᱚᱨ ᱵᱟᱲᱟᱭ ᱦᱚᱪᱚᱛᱮ ᱥᱚᱢᱚᱭ ᱞᱟᱜᱟᱜ ᱠᱟᱱ ᱛᱟᱦᱮᱱᱟ ᱪᱤᱴᱷᱤ ᱯᱚᱛᱨᱚ ᱟᱱᱟ ᱜᱳᱱᱟᱛᱮ ᱟᱹᱰᱤ ᱜᱷᱟᱹᱲᱤᱡ ᱥᱚᱢᱚᱭ ᱞᱟᱜᱟᱜ ᱠᱟᱱ ᱛᱟᱦᱮᱱᱟ ᱱᱮᱛᱟᱨ ᱢᱳᱵᱟᱭᱤᱞ ᱦᱩᱭ ᱠᱟᱛᱮᱫ ᱫᱩ ᱢᱤᱱᱤᱴ ᱨᱮ ᱮᱴᱟᱜ ᱫᱤᱥᱟᱹᱢ ᱥᱮ ᱮᱴᱟᱜ ᱮᱴᱟᱜ ᱨᱟᱡᱡᱚ ᱥᱮ ᱮᱴᱟᱜ ᱥᱚᱦᱚᱨ ᱠᱷᱚᱡ ᱮᱢ ᱢᱮᱱᱮᱫ ᱨᱮᱦᱚᱸ ᱮᱴᱟᱜ ᱴᱟᱣᱩᱱ ᱠᱷᱚᱡ ᱮᱢ ᱢᱮᱱᱮᱫ ᱨᱮᱦᱚᱸ ᱱᱮᱛᱟᱨ ᱫᱚ ᱢᱤᱫ ᱜᱷᱟᱹᱲᱤᱡᱽᱛᱮ ᱜᱟᱞᱢᱟᱨᱟᱣ ᱢᱳᱵᱟᱭᱤᱞ ᱛᱟᱦᱮᱱ ᱞᱮᱠᱷᱟᱡ ᱜᱮᱢ ᱜᱟᱞᱢᱟᱨᱟᱣ ᱫᱟᱲᱮᱜᱼᱟ ᱟᱨ ᱡᱮᱢᱚᱱ ᱜᱟᱹᱰᱤ ᱨᱮᱱᱟᱜ ᱵᱮᱯᱟᱨ ᱜᱟᱹᱰᱤ ᱜᱟᱹᱰᱤ ᱪᱷᱟᱲᱟ ᱱᱚᱜᱼᱚᱭ ᱟᱵᱚᱣᱟᱜ ᱫᱳᱭᱱᱚᱱᱫᱤᱱ ᱡᱟᱛᱟᱣᱟᱛ ᱵᱟᱝ ᱥᱚᱢᱵᱷᱚᱵᱽ ᱠᱚᱜᱼᱟ ᱦᱮᱸ ᱞᱟᱦᱟᱛᱮᱱ ᱦᱚᱲ ᱫᱚᱠᱚ ᱪᱟᱞᱟᱜ ᱠᱟᱱ ᱛᱟᱦᱮᱱᱟ ᱛᱟᱲᱟᱢ ᱛᱮ ᱥᱮ ᱥᱟᱫᱚᱢ ᱜᱟᱹᱰᱤ ᱥᱮ ᱰᱟᱝᱨᱟ ᱜᱟᱹᱰᱤ ᱛᱮᱠᱚ ᱠᱟᱱ ᱛᱟᱦᱮᱱᱟ ᱠᱤᱱᱛᱩ ᱱᱚᱸᱰᱮ ᱥᱚᱢᱚᱭ ᱞᱟᱜᱟᱜ ᱠᱟᱱ ᱛᱟᱦᱮᱱᱟ ᱟᱨ ᱱᱮᱛᱟᱨ ᱜᱟᱹᱰᱤ ᱦᱩᱭ ᱠᱟᱱᱛᱮ ᱴᱨᱮᱱ ᱦᱩᱭ ᱠᱟᱱᱛᱮ ᱢᱤᱫ ᱫᱤᱥᱚᱢ ᱠᱷᱚᱡ ᱫᱚᱥᱟᱨ ᱫᱤᱥᱚᱢ ᱪᱟᱞᱟᱜ ᱞᱟᱹᱜᱤᱫ ᱩᱰᱟᱹᱱ ᱜᱟᱹᱰᱤ ᱢᱤᱫ ᱥᱚᱦᱚᱨ ᱠᱷᱚᱡ ᱫᱚᱥᱟᱨ ᱥᱚᱦᱚᱨ ᱪᱟᱞᱟᱜ ᱞᱟᱹᱜᱤᱫ ᱴᱨᱮᱱ ᱜᱟᱹᱰᱤ ᱟᱨ ᱢᱤᱫ ᱟᱹᱛᱩ ᱠᱷᱚᱡ ᱥᱮ ᱮᱴᱟᱜ ᱡᱟᱭᱜᱟ ᱪᱟᱞᱟᱜ ᱞᱟᱹᱜᱤᱫ ᱪᱟᱹᱨ ᱪᱟᱠᱟ ᱜᱟᱹᱰᱤ ᱛᱟᱨᱯᱚᱨ ᱢᱚᱴᱚᱨ ᱥᱟᱭᱠᱮᱞ ᱟᱭᱢᱟ ᱠᱤᱪᱷᱩ ᱱᱚᱜᱼᱚᱭ ᱪᱟᱥᱼᱟᱵᱟᱫ ᱞᱟᱹᱜᱤᱫ ᱦᱚᱲ ᱟᱹᱰᱤ ᱡᱳᱨ ᱠᱚ ᱯᱚᱨᱤᱥᱨᱚᱢᱮᱜ ᱛᱟᱦᱮᱱᱟ ᱥᱮ ᱰᱟᱝᱨᱟ ᱦᱚᱸ ᱯᱚᱨᱤᱥᱨᱚᱢᱮᱜ ᱠᱚ ᱛᱟᱦᱮᱱᱟ ᱱᱮᱛᱟᱨ ᱴᱨᱟᱠᱴᱟᱨ ᱦᱩᱭ ᱟᱠᱟᱱ ᱛᱮ ᱟᱹᱰᱤ ᱡᱳᱨ ᱵᱚᱱ ᱥᱩᱵᱤᱫᱷᱟ ᱠᱟᱱᱟ ᱥᱮ ᱥᱩᱵᱤᱫᱷᱟ ᱵᱚᱱ ᱞᱟᱵᱷ ᱫᱟ ᱟᱨᱦᱚᱸ ᱟᱭᱢᱟ ᱠᱤᱪᱷᱩ ᱨᱮᱭᱟᱜ ᱯᱨᱚᱡᱩᱠᱛᱤ ᱮᱭᱟᱜ ᱩᱫᱟᱦᱚᱨᱚᱱ ᱫᱚ ᱢᱮᱱᱟᱜᱼᱟ ᱞᱟᱹᱭᱛᱮ ᱵᱟᱝ ᱪᱟᱵᱟᱜᱼᱟ ᱮᱭ ᱡᱮᱢᱚᱱ ᱥᱟᱵ ᱠᱟᱜ ᱢᱮ ᱴᱤᱵᱷᱤ ᱴᱤᱵᱷᱤ ᱵᱟᱝ ᱛᱟᱦᱮᱸ ᱞᱮᱱᱠᱷᱟᱡ ᱟᱵᱚ ᱫᱤᱥᱚᱢ ᱫᱩᱱᱭᱟᱹ ᱨᱮᱭᱟᱜ ᱠᱷᱚᱵᱚᱨ ᱚᱠᱟ ᱠᱷᱚᱡ ᱵᱚᱱ ᱵᱟᱲᱟᱭ ᱧᱟᱢ ᱠᱮᱭᱟ ᱦᱮᱸ ᱞᱟᱦᱟ ᱛᱮᱫᱚ ᱱᱤᱭᱩᱥ ᱯᱮᱯᱟᱨ ᱛᱟᱦᱮᱸ ᱠᱟᱱᱟ ᱠᱤᱱᱛᱩ ᱥᱚᱸᱜᱮ ᱥᱚᱸᱜᱮ ᱨᱮᱱᱟᱜ ᱠᱷᱚᱵᱚᱨ ᱫᱚ ᱴᱤᱵᱷᱤ ᱥᱮ ᱥᱳᱥᱟᱞ ᱢᱤᱰᱤᱭᱟ ᱢᱚᱵᱟᱭᱤᱞ ᱠᱷᱚᱡ ᱜᱮ ᱧᱟᱢᱚᱜ ᱠᱟᱱᱟ ᱱᱮᱛᱟᱨ ᱫᱤᱱ ᱫᱚ ᱟᱨ ᱱᱚᱜᱼᱚᱭ ᱱᱚᱜᱼᱚᱭ ᱠᱷᱮᱛ ᱠᱚᱨᱮ ᱫᱟᱜ ᱟᱨᱮᱡ ᱞᱟᱦᱟᱛᱮ ᱵᱷᱟᱹᱨᱭᱟᱹ ᱵᱷᱟᱹᱨᱭᱟᱹ ᱠᱟᱛᱮᱫ ᱪᱟᱥ ᱟᱵᱟᱫ ᱟᱹᱰᱤ

ᱴᱮᱯ ᱠᱚᱞ ᱫᱟᱜ ᱵᱚᱱ ᱥᱟᱯᱷᱟ ᱫᱟᱜ ᱵᱚᱱ ᱧᱩᱭᱫᱟ ᱡᱟᱦᱟᱸ ᱠᱟᱨᱚᱱᱛᱮ ᱨᱳᱜᱽ ᱵᱮᱫᱷᱤ ᱦᱚᱸ ᱠᱚᱢᱟᱜ ᱠᱟᱱ ᱛᱟᱵᱳᱱᱟ ᱥᱮ ᱠᱚᱢᱟᱣ ᱠᱟᱱ ᱛᱟᱵᱳᱱᱟ ᱥᱟᱯᱷᱟ ᱫᱟᱜ ᱵᱚᱱ ᱧᱩᱭᱫᱟ ᱫᱤᱱᱟᱹᱢ ᱫᱤᱱ ᱫᱮᱠᱷᱮ ᱥᱩᱱᱮ ᱯᱩᱠᱷᱨᱤ ᱱᱚᱫᱤ ᱨᱮᱱᱟᱜ ᱫᱟᱜ ᱫᱚ ᱵᱟᱵᱚᱱ ᱧᱩᱭᱫᱟ ᱟᱨ ᱡᱚᱛᱚ ᱠᱷᱚᱡ ᱢᱚᱡᱽ ᱠᱟᱛᱷᱟ ᱦᱩᱭᱩᱜ ᱠᱟᱱᱟ ᱯᱨᱚᱡᱩᱠᱛᱤ ᱨᱮᱭᱟᱜ ᱱᱚᱜᱼᱚᱭ ᱰᱟᱠᱛᱟᱨ ᱦᱚᱸ ᱞᱟᱦᱟᱛᱮ ᱯᱨᱚᱡᱩᱠᱛᱤ ᱵᱟᱝ ᱛᱟᱦᱮᱸ ᱠᱟᱱ ᱛᱟᱠᱚᱛᱮ ᱤᱱᱟᱹᱜ ᱢᱚᱡᱽᱛᱮ ᱚᱯᱟᱨᱮᱥᱮᱱ ᱵᱟᱝ ᱦᱩᱭᱩᱜ ᱠᱟᱱ ᱛᱟᱦᱮᱱᱚᱜᱼᱟ ᱥᱮ ᱪᱤᱠᱤᱛᱥᱟ ᱵᱟᱝ ᱦᱩᱭᱩᱜ ᱠᱟᱱ ᱛᱟᱦᱮᱱᱟ ᱠᱤᱱᱛᱩ ᱱᱮᱛᱟᱨ ᱚᱱᱠᱟ ᱵᱟᱝ ᱱᱮᱛᱟᱨ ᱰᱟᱠᱛᱟᱨ ᱴᱷᱮᱡ ᱦᱚᱸ ᱡᱚᱛᱚ ᱥᱚᱨᱚᱧᱡᱟᱢ ᱥᱮ ᱡᱤᱱᱤᱥ ᱯᱟᱹᱛᱤ ᱢᱮᱱᱟᱜ ᱛᱟᱠᱚᱣᱟ ᱟᱨ ᱢᱚᱡᱽᱜᱮ ᱪᱤᱠᱤᱛᱥᱟ ᱦᱩᱭᱩᱜ ᱠᱟᱱᱟ ᱨᱩᱜᱤ ᱟᱹᱰᱤ ᱰᱷᱮᱨ ᱠᱚ ᱵᱟᱧᱪᱟᱜ ᱠᱟᱱᱟ ᱯᱮᱥᱮᱱᱴ ᱵᱟᱠᱚ ᱜᱚᱡᱚᱜ ᱠᱟᱱᱟ ᱟᱨᱦᱚᱸ ᱟᱭᱢᱟ ᱥᱩᱵᱤᱫᱷᱟ ᱰᱟᱠᱛᱟᱨ ᱩᱥᱟᱹᱨᱟ ᱛᱮᱠᱚ ᱪᱮᱠ ᱟᱯ ᱫᱟᱲᱮᱭᱟᱜ ᱠᱟᱱᱟ ᱞᱟᱦᱟᱛᱮ ᱞᱮᱠᱟ ᱞᱟᱦᱟᱛᱮ ᱞᱮᱠᱟ ᱡᱮ ᱯᱮᱥᱮᱱᱴ ᱮ ᱜᱚᱡᱚᱜᱼᱟ ᱚᱱᱠᱟ ᱵᱮᱯᱟᱨ ᱫᱚ ᱵᱟᱹᱱᱩᱜᱼᱟ ᱱᱮᱛᱟᱨ